ᱟᱵᱚᱭᱟᱜ ᱵᱷᱟᱨᱚᱛ ᱫᱤᱥᱚᱢ ᱫᱚ ᱩᱱᱤᱥᱚ ᱥᱟᱛᱪᱚᱞᱤᱥ ᱥᱟᱞ ᱨᱮᱱᱟᱜ ᱯᱚᱱᱮᱨᱳᱭ ᱟᱜᱚᱥᱴ ᱦᱤᱞᱳᱜ ᱯᱷᱩᱨᱜᱟᱹᱞ ᱞᱮᱱᱟ ᱤᱧ ᱫᱚ ᱥᱟᱱᱛᱟᱲ ᱠᱟᱱᱟᱹᱧ ᱚᱱᱟ ᱛᱮ ᱥᱟᱱᱛᱟᱲ ᱠᱚ ᱱᱤᱭᱮᱜᱮᱧ ᱞᱟᱹᱭᱟ ᱥᱟᱱᱛᱟᱲ ᱠᱚᱨᱮᱱ ᱯᱟᱥᱴ ᱯᱷᱤᱨᱤᱰᱚᱢ ᱯᱷᱟᱭᱴᱟᱨ ᱵᱟᱵᱟ ᱛᱤᱞᱠᱟᱹ ᱢᱟᱹᱡᱷᱤ ᱵᱷᱟᱨᱚᱛ ᱫᱤᱥᱚᱢ ᱛᱮ ᱵᱨᱤᱴᱤᱥ ᱠᱚ ᱦᱮᱡ ᱞᱮᱱ ᱛᱟᱭᱚᱢ ᱡᱚᱛᱚᱭᱟᱜ ᱦᱟᱥᱟ ᱫᱷᱩᱲᱤ ᱠᱚ ᱠᱚᱭ ᱪᱟᱵᱟ ᱞᱮᱫ ᱵᱚᱱᱟ ᱯᱮᱨᱟᱭ ᱮᱠᱥᱳ ᱵᱚᱪᱷᱚᱨ ᱠᱚ ᱨᱟᱡᱽ ᱞᱮᱫᱟ ᱟᱵᱚ ᱪᱮᱛᱟᱱ ᱟᱵᱚᱭᱟᱜ ᱦᱟᱥᱟ ᱟᱨ ᱟᱵᱚ ᱪᱮᱛᱟᱱ ᱜᱮ ᱠᱚᱨ ᱠᱚ ᱜᱤᱰᱤᱭᱟᱫ ᱵᱚᱱ ᱛᱟᱦᱮᱱᱟ ᱢᱮᱱᱠᱷᱟᱱ ᱚᱱᱟ ᱠᱚ ᱧᱮᱞ ᱠᱟᱛᱮ ᱵᱤᱨ ᱵᱤᱨᱥᱟ ᱥᱤᱫᱩ ᱟᱨ ᱠᱟᱱᱩ ᱯᱷᱩᱞᱳ ᱡᱷᱟᱱᱚ ᱟᱨ ᱮᱢᱟᱱ ᱮᱢᱟᱱ ᱠᱚ ᱵᱨᱤᱴᱤᱥ ᱞᱟᱜᱟ ᱞᱟᱹᱜᱤᱫ ᱠᱚ ᱨᱤᱠᱟᱹ ᱞᱮᱫᱟ ᱢᱩᱪᱟᱹᱫ ᱨᱮ ᱡᱤᱛᱠᱟᱹᱨ ᱞᱮᱱᱟ ᱠᱚ ᱯᱚᱱᱮᱨᱳᱭ ᱟᱜᱚᱥᱴ ᱩᱱᱤᱥᱚ ᱥᱟᱛᱪᱚᱞᱤᱥ ᱥᱟᱞ ᱨᱮ ᱟᱨ ᱚᱱᱟ ᱫᱤᱱ ᱫᱚ ᱟᱵᱚ ᱛᱤᱦᱤᱧ ᱦᱚᱵᱚ ᱢᱟᱱᱟᱣ ᱜᱮᱭᱟ